ᱥᱮᱨᱢᱟ ᱠᱤᱭᱟᱹ ᱡᱟᱛᱨᱟ ᱥᱮ ᱢᱮᱞᱟ ᱫᱚ ᱥᱟᱠᱨᱟᱛ ᱟᱨ ᱨᱩᱦᱱᱤ ᱠᱚᱨᱮ ᱜᱮ ᱟᱹᱰᱤ ᱡᱟᱹᱥᱛᱤ ᱠᱟᱭ ᱛᱮ ᱦᱩᱭᱩᱜᱚᱜᱼᱟ ᱱᱚᱣᱟ ᱵᱟᱨᱮ ᱛᱮ ᱤᱧᱟᱹᱜ ᱜᱤᱫᱽᱨᱟᱹ ᱩᱢᱮᱨ ᱨᱮᱱᱟᱜ ᱞᱟᱹᱭ ᱫᱚ ᱡᱚᱠᱷᱚᱱ ᱢᱮᱞᱟ ᱥᱮ ᱡᱟᱛᱨᱟ ᱧᱮᱞ ᱠᱚ ᱪᱟᱞᱟᱜ ᱟᱠᱚ ᱥᱮ ᱞᱟᱹᱭ ᱤᱧᱟᱹ ᱠᱚ ᱡᱟᱛᱨᱟ ᱧᱮᱞ ᱵᱚᱱ ᱪᱟᱞᱟᱜᱼᱟ ᱟᱹᱰᱤ ᱛᱮᱫ ᱜᱮ ᱨᱟᱹᱥᱠᱟᱹᱧ ᱟᱴᱠᱟᱨᱟ ᱟᱹᱰᱤ ᱠᱤᱪᱷᱩᱧ ᱫᱤᱥᱟᱭᱟ ᱡᱚᱢᱟᱜ ᱧᱟᱢᱚᱜᱼᱟ ᱠᱷᱮᱞᱳᱰ ᱡᱤᱱᱤᱥ ᱠᱚ ᱧᱟᱢᱚᱜᱼᱟ ᱛᱤᱱᱟᱹᱜ ᱦᱚᱲ ᱠᱚ ᱛᱟᱦᱮᱱᱟ ᱟᱹᱰᱤ ᱨᱟᱹᱥᱠᱟᱹ ᱱᱟᱣᱟ ᱡᱟᱢᱟ ᱦᱚᱨᱚᱜ ᱟᱹᱰᱤ ᱨᱟᱹᱥᱠᱟᱹ ᱜᱮ ᱵᱩᱡᱷᱟᱹᱜᱼᱟ ᱱᱚᱝᱠᱟᱹᱧ ᱟᱴᱠᱟᱨ ᱟᱠᱟᱫᱟ